ᱤᱧ ᱨᱮᱱ ᱵᱚᱦᱤᱱ ᱦᱚᱯᱚᱱ ᱮᱨᱟ ᱜᱟᱛᱮ ᱥᱮ ᱪᱮᱫ ᱯᱩᱨᱟᱹ ᱞᱟᱹᱜᱤᱫ ᱫᱚ ᱡᱟᱛᱮ ᱟᱠᱚᱣᱟᱜ ᱯᱟᱲᱦᱟᱣ ᱢᱩᱪᱟᱹᱫ ᱠᱟᱛᱮ ᱵᱷᱟᱹᱜᱤᱧᱚᱜ ᱢᱤᱫᱴᱟᱝ ᱪᱟᱠᱨᱤ ᱠᱚ ᱧᱟᱢ ᱫᱟᱲᱮᱭᱟᱜᱼᱟ ᱡᱟᱛᱮ ᱟᱠᱚᱣᱟᱜ ᱦᱟᱯᱮᱱ ᱫᱤᱱ ᱞᱟᱹᱜᱤᱫ ᱟᱹᱰᱤ ᱥᱩᱠ ᱥᱟᱱᱛᱤ ᱛᱮ ᱟᱠᱚᱣᱟᱜ ᱜᱷᱟᱨᱚᱸᱡᱽ ᱥᱮ ᱟᱠᱚᱣᱟᱜ ᱚᱲᱟᱜ ᱠᱚᱨᱮᱱᱟᱜ ᱨᱩᱣᱟᱹ ᱵᱤᱯᱚᱛ ᱠᱚᱨᱮ ᱠᱚ ᱴᱮᱠᱟᱣ ᱫᱟᱨᱟᱢ ᱫᱟᱲᱮᱭᱟᱜᱼᱟ ᱚᱱᱟ ᱛᱮ ᱤᱧ ᱨᱮᱱ ᱵᱚᱦᱚᱱ ᱵᱩᱦᱤᱱ ᱦᱚᱯᱚᱱ ᱮᱨᱟ ᱜᱟᱛᱮ ᱠᱚ ᱥᱮᱪᱮᱫ ᱯᱩᱨᱟᱹᱣ ᱞᱟᱹᱜᱤᱫ ᱪᱟᱹᱠᱨᱤ ᱧᱟᱢ ᱠᱟᱛᱮᱜ ᱟᱠᱚᱣᱟᱜ ᱡᱤᱭᱚᱱ ᱠᱚ ᱠᱷᱟᱱᱰᱟᱣ ᱫᱟᱲᱮᱭᱟᱜ ᱢᱟ ᱤᱧ ᱫᱚ ᱱᱚᱣᱟ ᱜᱤᱧ ᱪᱮᱥᱴᱟᱭᱟ ᱡᱟᱛᱮ ᱚᱠᱚᱨᱮᱱ ᱜᱤᱫᱽᱨᱟᱹ ᱯᱤᱫᱽᱨᱟᱹ ᱚᱱᱟ ᱪᱟᱹᱠᱨᱤ ᱴᱟᱠᱟ ᱛᱮᱜᱮ ᱟᱠᱚ ᱠᱚ ᱟᱥᱩᱞ ᱫᱟᱲᱮᱭᱟᱜᱼᱟ ᱥᱮ ᱟᱠᱚᱣᱟᱜ ᱡᱤᱭᱚᱱ ᱦᱚᱸ ᱠᱚ ᱠᱷᱟᱸᱰᱟᱣ ᱫᱟᱲᱮᱭᱟᱜᱼᱟ ᱟᱨ ᱟᱠᱚᱣᱟᱜ ᱡᱚᱢᱟᱜ ᱧᱩᱣᱟᱹᱜ ᱡᱟᱛᱮ ᱟᱱᱟᱴ ᱵᱟᱝ ᱠᱷᱟᱹᱛᱤᱨ ᱟᱹᱫᱤ ᱥᱚᱞᱦᱮ ᱛᱮ ᱠᱚ ᱥᱚᱝᱥᱟᱨ ᱪᱟᱞᱟᱜ ᱢᱟ ᱱᱤᱭᱟᱹ ᱜᱤᱧ ᱠᱷᱚᱡᱚᱜᱼᱟ ᱟᱨ ᱛᱤᱨᱞᱟᱹ ᱠᱚ ᱯᱟᱲᱦᱟᱜ ᱴᱷᱟᱶ ᱨᱮᱫᱚ ᱢᱤᱫᱴᱟᱝ ᱥᱠᱩᱞ ᱨᱮ ᱡᱟᱛᱮ ᱢᱤᱫᱴᱟᱝ ᱛᱤᱨᱞᱟᱹ ᱥᱠᱩᱞ ᱜᱮ ᱛᱟᱦᱮᱸ ᱫᱚᱨᱠᱟᱨ ᱠᱚᱲᱟ ᱦᱚᱯᱚᱱᱟᱜ ᱫᱚ ᱵᱟᱝ ᱢᱟᱱᱮ ᱛᱤᱨᱞᱟᱹ ᱜᱮ ᱚᱱᱟ ᱛᱤᱨᱞᱟᱹ ᱠᱚᱜᱮ ᱚᱱᱟ ᱥᱠᱩᱞ ᱨᱮᱠᱚ ᱯᱟᱲᱦᱟᱜ ᱫᱟᱲᱮᱭᱟᱜᱼᱢᱟ ᱮᱸᱰᱮ ᱠᱷᱟᱱᱟ ᱟᱠᱚᱣᱟ ᱠᱚᱱᱚ ᱟᱸᱱᱟᱴ ᱜᱮ ᱵᱟᱝ ᱥᱤᱨᱡᱟᱹᱜᱼᱟ